ᱵᱟᱭᱨᱮ ᱦᱳᱴᱮᱞ ᱫᱷᱟᱵᱟ ᱠᱚᱨᱮ ᱤᱧ ᱵᱤᱨᱭᱟᱱᱤ ᱡᱚᱢᱤᱧ ᱠᱩᱥᱤᱭᱟᱜ ᱜᱮᱭᱟ ᱫᱤᱱᱟᱹᱢ ᱦᱤᱞᱳᱜ ᱚᱲᱟᱜ ᱨᱮᱱᱟᱜ ᱡᱚᱢ ᱵᱟᱝ ᱵᱩᱡᱷᱟᱹᱣᱟ ᱢᱤᱫᱵᱟᱨ ᱥᱤᱧ ᱫᱚ ᱵᱟᱭᱨᱮ ᱫᱷᱟᱵᱟ ᱠᱚ ᱠᱚᱨᱮ ᱠᱷᱚᱱ ᱡᱚᱢ ᱞᱮᱠᱷᱟᱱ ᱵᱷᱟᱜᱮ ᱢᱚᱡᱽ ᱵᱩᱡᱷᱟᱹᱜᱼᱟ